ᱦᱮᱞᱳ ᱚ ᱤᱧ ᱫᱚ ᱤᱧᱫᱚ ᱢᱮᱱᱫᱤᱧ ᱰᱟᱠᱴᱚᱨ ᱦᱩᱸ ᱤᱧ ᱢᱮᱱᱫᱤᱧ ᱡᱮ ᱯᱚᱥᱪᱤᱢ ᱵᱚᱝᱜᱚ ᱯᱚᱱᱚᱛ ᱨᱮ ᱦᱚᱲ ᱠᱚ ᱜᱚᱡᱚᱜ ᱡᱚᱠᱷᱮᱱ ᱟᱯᱮ ᱥᱟᱱᱛᱟᱲ ᱡᱟᱹᱛᱤ ᱪᱮᱫᱠᱚ ᱪᱮᱠᱟᱭᱛᱮ ᱦᱩᱸ ᱦᱩᱸ ᱦᱩᱸ ᱦᱩᱸ ᱦᱮᱸ ᱦᱩᱸ ᱦᱩᱸ ᱦᱩᱸ ᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱩᱸ ᱟᱫᱚ ᱟᱫᱚ ᱦᱮᱞᱳ ᱢᱮᱱᱫᱤᱧ ᱟᱫᱚ ᱩᱱᱠᱩ ᱡᱩᱫᱤ ᱡᱮᱨᱮᱫ ᱠᱚᱣᱟᱠᱚ ᱟᱫᱚ ᱩᱱᱠᱩ ᱫᱚ ᱩᱱᱤᱡᱮᱢ ᱡᱮᱨᱮᱫ ᱠᱮᱫᱮᱭᱟ ᱟᱫᱚ ᱥᱮᱫᱚ ᱮᱠᱮᱱ ᱚᱛ ᱨᱮᱜᱮ ᱜᱤᱛᱤᱡ ᱠᱟᱠᱚᱣᱟᱠᱚ ᱥᱮ ᱯᱟᱱᱚᱝᱠᱚ ᱨᱮᱦᱚᱸ ᱜᱤᱛᱤᱡ ᱦᱚᱪᱚ ᱠᱚᱣᱟ ᱠᱚ ᱦᱮᱸ ᱟᱫᱚ ᱩᱱᱠᱩ ᱫᱚ ᱢᱮᱞᱟ ᱨᱮ ᱫᱩᱲᱩᱵ ᱫᱟᱲᱮᱭᱟᱜᱼᱟ ᱠᱚ ᱥᱮ ᱵᱟᱠᱚ ᱫᱩᱲᱩᱵ ᱫᱟᱲᱮᱭᱟᱜᱼᱟ ᱚ ᱦᱩᱸ ᱦᱩᱸ ᱦᱩᱸ ᱦᱩᱸ ᱦᱩᱸ ᱦᱩᱸ ᱦᱮᱸ ᱟᱫᱚ ᱫᱚᱥ ᱫᱤᱱ ᱫᱚ ᱟᱯᱮ ᱚᱲᱟᱜ ᱨᱮ ᱥᱚᱵᱟᱭ ᱜᱮ ᱯᱟᱞᱟᱣᱟ ᱥᱮ ᱪᱮᱫ ᱦᱩᱸ ᱦᱩᱸ ᱚ ᱟᱫᱚ ᱥᱟᱵᱚᱱ ᱠᱚᱫᱚ ᱚᱡᱚᱜ ᱫᱟᱲᱮᱣᱟᱜᱼᱟ ᱯᱮ ᱥᱮ ᱵᱟᱯᱮ ᱚᱡᱚᱜ ᱫᱟᱲᱮᱣᱟᱜᱼᱟ ᱦᱩᱸ ᱦᱩᱸ ᱦᱩᱸ ᱚ ᱦᱩᱸ ᱦᱩᱸ ᱦᱩᱸ ᱚ ᱟᱨ ᱠᱩᱲᱤ ᱠᱚᱦᱚᱸ ᱥᱚᱵᱽ ᱮᱠᱤᱜᱮ ᱱᱤᱭᱚᱢ ᱯᱟᱞᱟᱣᱟᱠᱚ ᱠᱩᱲᱤ ᱠᱚᱲᱟ ᱡᱮᱴᱟ ᱢᱮᱱᱟᱜ ᱠᱚ ᱚᱲᱟᱜ ᱨᱮ ᱦᱩᱸ ᱦᱩᱸ ᱴᱷᱤᱠ ᱚ ᱵᱟᱝ ᱦᱩᱭᱩᱜ ᱛᱟᱢᱟ ᱵᱟᱝ ᱚ ᱴᱷᱤᱠ ᱜᱮᱭᱟ ᱚᱱᱟ ᱜᱮ ᱠᱩᱞᱤ ᱥᱟᱱᱟᱧ ᱠᱟᱱᱟ ᱦᱩᱸ ᱴᱷᱤᱠᱜᱮᱭᱟ ᱫᱚᱦᱚᱭ ᱢᱮ ᱦᱮᱸ